ᱱᱚᱶᱟ ᱨᱮᱥᱴᱩᱨᱮᱱᱴ ᱨᱮ ᱡᱟᱦᱟᱸ ᱡᱚᱢᱟᱜ ᱤᱧ ᱚᱰᱟᱨ ᱞᱮᱫ ᱫᱚ ᱱᱚᱶᱟ ᱡᱟᱦᱟᱸ ᱚᱠᱛᱚ ᱨᱮ ᱧᱟᱢ ᱨᱮᱱᱟᱜ ᱠᱟᱛᱷᱟ ᱛᱟᱦᱮᱸᱠᱟᱱ ᱱᱚᱶᱟ ᱚᱠᱛᱚ ᱨᱮ ᱵᱟᱹᱧ ᱧᱟᱢ ᱟᱠᱟᱫᱟ ᱟᱨ ᱪᱮᱫᱟᱜ ᱩᱱᱟᱹᱜ ᱵᱤᱞᱚᱢᱚᱜ ᱠᱟᱱᱟ ᱚᱱᱟ ᱛᱚᱛᱵᱤᱞ ᱥᱟᱹᱦᱤᱡ ᱛᱮ ᱵᱟᱲᱟᱭ ᱤᱧ ᱠᱷᱚᱡᱚᱜ ᱠᱟᱱᱟ